ᱟᱞᱮ ᱟᱛᱳ ᱴᱚᱴᱷᱟᱨᱮ ᱟᱭᱢᱟ ᱞᱮᱠᱟᱱ ᱡᱚᱼᱫᱟᱨᱮ ᱢᱮᱱᱟᱜᱼᱟ ᱡᱟᱦᱟᱸᱞᱮᱠᱟ ᱥᱩᱭᱛᱟᱹᱢ ᱡᱟᱰᱟ ᱟᱨᱦᱚᱸ ᱦᱩᱭᱮᱱᱟ ᱱᱟᱨᱠᱳᱞ ᱠᱚ ᱠᱮᱞᱟ ᱠᱚ ᱡᱟᱦᱟᱸ ᱠᱟᱫᱳᱲᱤ ᱵᱚᱱ ᱢᱮᱛᱟᱜᱼᱟ ᱟᱵᱚ ᱥᱟᱱᱛᱟᱲᱛᱮ ᱠᱩᱫᱽ ᱵᱟᱹᱨᱩ ᱛᱤᱨᱤᱞ ᱛᱟᱨᱚᱵ ᱵᱩᱨᱩ ᱨᱮᱱᱟᱜ ᱡᱚᱼᱠᱚ ᱡᱟᱦᱟᱸ ᱢᱮᱱᱟᱜᱼᱟ ᱚᱱᱟᱠᱚ ᱛᱤᱨᱤᱞ ᱛᱟᱨᱚᱵ ᱠᱚ ᱢᱮᱛᱟᱜᱼᱟ ᱟᱨᱦᱚᱸ ᱩᱞ ᱟᱢᱲᱟ ᱡᱚᱡᱚ ᱟᱨ ᱦᱩᱭᱩᱜ ᱠᱟᱱᱟ ᱟᱨᱦᱚᱸ ᱟᱵᱚ ᱠᱚᱢᱲᱟ ᱟᱨ ᱱᱚᱝᱠᱟᱜᱮ ᱡᱟᱦᱟᱸ ᱠᱚ ᱢᱮᱛᱟᱜ ᱠᱟᱱᱟ ᱟᱨᱦᱚᱸ ᱛᱟᱞᱮ ᱠᱚ ᱮᱢᱟᱱ ᱠᱚ ᱟᱹᱰᱤ ᱯᱨᱚᱠᱟᱨ ᱡᱤᱱᱤᱥ ᱢᱮᱱᱟᱜᱼᱟ